ᱤᱧ ᱫᱚ ᱠᱟᱹᱴᱤᱡ ᱠᱷᱚᱱᱟᱜ ᱤᱧ ᱜᱚᱜᱚ ᱤᱧ ᱵᱟᱵᱟᱣᱟᱜ ᱦᱚᱵᱚᱨ ᱨᱮᱜᱤᱧ ᱦᱟᱨᱟ ᱟᱠᱟᱱᱟ ᱤᱧ ᱜᱚᱜᱚ ᱴᱷᱮᱱ ᱠᱟᱹᱴᱤᱡ ᱠᱷᱚᱱᱟᱜ ᱛᱳᱣᱟ ᱧᱩ ᱠᱟᱛᱮᱜ ᱜᱮᱧ ᱦᱟᱨᱟ ᱟᱠᱟᱱᱟ ᱡᱚᱠᱷᱚᱱ ᱠᱷᱚᱱᱟᱜ ᱡᱚᱡᱚᱢ ᱤᱧ ᱥᱮᱬᱟ ᱠᱮᱫᱟ ᱛᱟᱨᱯᱚᱨ ᱫᱚ ᱡᱚᱢ ᱟᱜ ᱡᱚᱢ ᱛᱮᱜᱤᱧ ᱞᱟᱹᱴᱩ ᱟᱠᱟᱱᱟ ᱚᱱᱟ ᱯᱚᱨᱮ ᱯᱨᱟᱭᱢᱟᱨᱤ ᱤᱥᱠᱩᱞ ᱨᱮᱠᱤᱱ ᱵᱷᱚᱨᱛᱤ ᱠᱟᱫᱤᱧᱟ ᱤᱥᱠᱩᱞ ᱨᱤᱧ ᱯᱟᱲᱦᱟᱣ ᱱᱟ ᱠᱚᱞᱮᱡᱽ ᱨᱤᱧ ᱯᱟᱲᱦᱟᱣ ᱱᱟ ᱛᱟᱨᱯᱚᱨᱮ ᱱᱤᱛᱚᱜ ᱫᱚᱧ ᱦᱟᱨᱟᱭᱮᱱᱟ